ᱱᱟᱦᱟᱜ ᱡᱩᱜᱽ ᱨᱮ ᱦᱩᱲᱩ ᱵᱮᱵᱽᱥᱟ ᱫᱚ ᱠᱤᱪᱷᱩ ᱞᱟᱵᱷ ᱨᱮᱜᱮ ᱢᱮᱱᱟᱜᱼᱟ ᱞᱟᱵᱷ ᱫᱚ ᱩᱱᱟᱹᱜ ᱡᱮ ᱵᱮᱵᱽᱥᱟ ᱨᱮᱭᱟᱜ ᱫᱚ ᱞᱟᱵᱷ ᱞᱳᱥᱠᱟᱱ ᱢᱮᱱᱟᱜ ᱜᱮᱭᱟ ᱛᱚᱵᱮ ᱡᱟᱦᱟᱱᱟᱜ ᱵᱮᱵᱽᱥᱟ ᱨᱮᱜᱮ ᱦᱟᱸᱜ ᱞᱚᱠᱥᱟᱱ ᱞᱟᱹᱜᱤᱫ ᱫᱚ ᱵᱟᱢ ᱵᱮᱵᱽᱥᱟᱭᱟ ᱞᱟᱵᱷ ᱞᱟᱹᱜᱤᱫ ᱜᱮᱢ ᱵᱮᱵᱽᱥᱟᱭᱟ ᱛᱚᱵᱮ ᱡᱮ ᱮᱴᱟᱜ ᱠᱚ ᱵᱮᱵᱽᱥᱟ ᱞᱮᱠᱟ ᱡᱮ ᱩᱱᱟᱹᱜ ᱞᱟᱵᱷ ᱫᱚ ᱵᱟᱹᱱᱩᱜᱼᱟ ᱡᱟᱭᱦᱳᱠ ᱠᱤᱪᱷᱩ ᱡᱮ ᱮᱴᱟᱜ ᱠᱚ ᱵᱮᱵᱽᱥᱟ ᱠᱷᱚᱱ ᱫᱚ ᱠᱤᱪᱷᱩ ᱠᱚᱢ ᱜᱮᱭᱟ ᱛᱚᱵᱮ ᱟᱨᱦᱚᱸ ᱡᱮᱢᱚᱱ ᱦᱩᱲᱩ ᱠᱚ ᱵᱮᱵᱽᱥᱟ ᱠᱟᱛᱮᱫ ᱠᱤᱪᱷᱩ ᱚᱱᱟ ᱨᱮᱫᱚ ᱟᱨᱚ ᱞᱮᱵᱟᱨ ᱵᱮᱥᱤ ᱠᱚ ᱞᱟᱜᱟᱜᱼᱟ ᱡᱮ ᱟᱢ ᱟᱨ ᱦᱩᱲᱩ ᱫᱚ ᱟᱵᱚ ᱜᱳᱴᱟ ᱯᱟᱲᱟ ᱨᱮᱜᱮ ᱵᱚᱱ ᱧᱟᱢᱟ ᱡᱮ ᱦᱟᱱᱛᱮ ᱱᱟᱛᱮ ᱯᱟᱸᱡᱟ ᱵᱟᱝ ᱦᱩᱭᱩᱜᱼᱟ ᱚᱱᱟ ᱤᱭᱟᱹᱛᱮ ᱟᱞᱜᱟᱣᱟ ᱟᱞᱜᱟᱣᱟ ᱦᱩᱲᱩ ᱫᱚ ᱡᱚᱛᱚᱜᱮ ᱦᱩᱲᱩ ᱠᱚ ᱟᱹᱠᱷᱨᱤᱧᱟ ᱦᱩᱲᱩ ᱵᱷᱚᱨᱥᱟ ᱨᱮ ᱡᱚᱛᱚ ᱠᱚ ᱛᱟᱦᱮᱱᱟ ᱟᱵᱚ ᱱᱚᱣᱟ ᱟᱹᱛᱩ ᱫᱤᱥᱚᱢ ᱨᱮᱫᱚ ᱵᱟᱡᱟᱨ ᱥᱚᱦᱚᱨ ᱞᱮᱠᱟ ᱫᱚ ᱡᱮ ᱠᱟᱹᱢᱤ ᱵᱟᱹᱱᱩᱜᱼᱟ ᱮᱴᱟᱜ ᱠᱟᱹᱢᱤ ᱠᱚᱫᱚ ᱚᱱᱟᱛᱮ ᱱᱚᱣᱟ ᱵᱮᱵᱽᱥᱟ ᱫᱚ ᱠᱤᱪᱷᱩ ᱟᱞᱜᱟ ᱧᱚᱜᱼᱟ ᱛᱚᱵᱮ ᱡᱟᱦᱟᱸ ᱞᱟᱵᱷ ᱠᱟᱛᱷᱟ ᱩᱱᱟᱹᱜ ᱞᱟᱵᱷ ᱫᱚ ᱚᱱᱠᱟ ᱛᱚᱵᱮ ᱵᱮᱥᱤ ᱫᱚ ᱵᱟᱹᱱᱩᱜᱼᱟ ᱮᱱᱛᱮ ᱨᱮᱦᱚᱸ ᱡᱟᱭᱦᱳᱠ ᱞᱟᱵᱷ ᱫᱚ ᱦᱩᱭᱩᱜ ᱜᱮᱭᱟ ᱢᱤᱫ ᱵᱟᱴ ᱴᱟᱠᱟ ᱟᱨ ᱞᱟᱵᱷ ᱢᱮᱱᱛᱮ ᱟᱨ ᱱᱚᱣᱟ ᱵᱮᱵᱽᱥᱟ ᱨᱮ ᱠᱤᱪᱷᱩ ᱮᱸᱴᱠᱮᱴᱚᱬᱮ ᱦᱚᱸ ᱛᱟᱦᱮᱱ ᱜᱮᱭᱟ ᱟᱨ ᱦᱩᱲᱩ ᱵᱮᱵᱽᱥᱟ ᱨᱮ ᱢᱤᱫᱴᱟᱱ ᱱᱚᱣᱟ ᱮᱸᱴᱠᱮᱴᱚᱬᱮ ᱢᱮᱱᱟᱜᱼᱟ ᱡᱮ ᱫᱟᱢ ᱟᱹᱰᱤ ᱞᱚᱜᱚᱱ ᱠᱚᱢ ᱵᱮᱥᱤᱜᱼᱟ ᱱᱤᱭᱟᱹ ᱪᱟᱸᱫᱳ ᱱᱤᱱᱟᱹᱜ ᱴᱟᱠᱟ ᱠᱷᱟᱱ ᱫᱟᱨᱟᱭ ᱪᱟᱸᱫᱳ ᱠᱷᱟᱱᱜᱮ ᱠᱚᱢᱚᱜᱼᱟ ᱟᱨ ᱵᱟᱠᱷᱟᱱ ᱫᱚ ᱵᱟᱲᱦᱟᱜᱼᱟ ᱚᱱᱟᱫᱚ ᱚᱱᱟ ᱨᱮᱱᱟᱜ ᱠᱳᱱᱳ ᱯᱷᱤᱠᱥ ᱨᱮᱴ ᱵᱟᱹᱱᱩᱜᱼᱟ ᱦᱩᱲᱩ ᱨᱮᱱᱟᱜ ᱦᱩᱲᱩ ᱨᱮᱱᱟᱜ ᱯᱷᱤᱠᱥᱰ ᱨᱮᱴ ᱵᱟᱹᱱᱩᱜᱼᱟ ᱟᱨ ᱚᱱᱟᱛᱮ ᱦᱩᱲᱩ ᱵᱮᱵᱽᱥᱟ ᱨᱮ ᱞᱟᱵᱷ ᱫᱚ ᱵᱮᱥᱤ ᱫᱚ ᱵᱟᱹᱱᱩᱜᱼᱟ ᱛᱚᱵᱮ ᱱᱤᱭᱟᱹᱜᱮ ᱥᱩᱵᱤᱫᱷᱟ ᱢᱮᱱᱟᱜᱼᱟ ᱡᱮ ᱟᱞᱜᱟ ᱛᱮᱢ ᱧᱟᱢᱟ ᱦᱩᱲᱩ ᱟᱨ ᱮᱴᱟᱜ ᱠᱤᱪᱷᱩ ᱵᱮᱵᱽᱥᱟ ᱫᱚ ᱢᱟᱱᱮ ᱜᱳᱴᱟ ᱫᱟᱲᱟ ᱦᱩᱭᱩᱜ ᱛᱟᱢᱟ ᱚᱱᱟᱫᱚ ᱫᱟᱬᱟ ᱫᱚ ᱵᱟᱭ ᱦᱩᱭᱩᱜᱼᱟ ᱟᱢᱫᱚ ᱚᱲᱟᱜ ᱨᱮ ᱫᱩᱲᱩᱵ ᱠᱚᱜ ᱢᱮ ᱚᱲᱟᱜ ᱨᱮᱜᱮ ᱠᱚ ᱟᱹᱜᱩ ᱟᱢᱟ ᱳᱡᱚᱱ ᱢᱮ ᱟᱨ ᱵᱚᱥᱛᱟ ᱨᱮ ᱥᱟᱢᱵᱟᱣ ᱢᱮ ᱜᱟᱹᱰᱤᱨᱮ ᱞᱟᱫᱮᱭ ᱢᱮ ᱟᱨ ᱢᱤᱞ ᱤᱫᱤ ᱢᱮ ᱢᱤᱞ ᱦᱚᱸ ᱚᱱᱟ ᱥᱩᱨ ᱨᱮ ᱢᱮᱱᱟᱜ ᱛᱮ ᱥᱩᱵᱤᱫᱷᱟ ᱜᱮ ᱥᱟᱺᱜᱤᱧ ᱧᱚᱜ ᱫᱚ ᱵᱟᱭ ᱤᱫᱤ ᱦᱩᱭᱩᱜ ᱠᱟᱱᱟ ᱡᱟᱭᱦᱳᱠ ᱠᱩᱭᱱᱴᱟᱞ ᱨᱮ ᱯᱮ ᱯᱩᱱ ᱴᱟᱠᱟ ᱞᱟᱵᱷᱚᱜᱼᱟ ᱦᱮᱸ ᱱᱤᱭᱟᱹ ᱠᱚ ᱢᱮᱱ ᱠᱟᱛᱮᱫ ᱜᱮ ᱟᱫᱚ ᱢᱩᱪᱟᱹᱫ ᱠᱟᱜ ᱠᱟᱱᱟ ᱢᱟ ᱛᱚᱵᱮ ᱡᱚᱦᱟᱨ ᱜᱮ